ᱪᱮᱬᱮ ᱪᱤᱯᱨᱩᱡ ᱧᱮᱧᱮᱞ ᱫᱩᱧ ᱪᱟᱞᱟᱣ ᱟᱠᱟᱱᱟ ᱢᱤᱫ ᱫᱚ ᱛᱟᱦᱮᱱᱟᱠᱚ ᱪᱤᱲᱭᱟᱠᱷᱟᱱᱟ ᱟᱨ ᱵᱤᱨ ᱵᱩᱨᱩ ᱨᱮᱜᱮ ᱪᱮᱬᱮ ᱪᱤᱯᱨᱩᱡ ᱫᱚᱠᱚ ᱛᱟᱦᱮᱱᱟ ᱛᱚ ᱪᱤᱲᱤᱭᱟᱠᱷᱟᱱᱟ ᱦᱚᱧ ᱪᱟᱞᱟᱣ ᱟᱠᱟᱱᱟ ᱪᱮᱬᱮ ᱧᱮᱞ ᱚᱸᱰᱮ ᱦᱚᱸ ᱟᱹᱰᱤ ᱨᱟᱹᱥᱠᱟᱹᱧ ᱵᱩᱡᱷᱟᱹᱣ ᱠᱟᱜᱼᱟ ᱟᱨ ᱵᱤᱨ ᱨᱮᱦᱚᱸ ᱵᱩᱨᱩ ᱨᱮᱦᱚᱸ ᱪᱮᱬᱮ ᱧᱮᱞ ᱢᱟᱱᱮ ᱵᱤᱨ ᱵᱩᱨᱩ ᱨᱮᱱ ᱪᱮᱬᱮ ᱫᱚ ᱨᱟᱜ ᱦᱚᱸ ᱪᱮᱨᱦᱟ ᱜᱤᱧ ᱟᱸᱡᱚᱢᱟ ᱟᱨ ᱧᱮᱞ ᱡᱚᱝ ᱛᱮᱦᱚᱸ ᱪᱮᱦᱨᱟ ᱜᱮ ᱮᱱᱠᱷᱟᱱ ᱤᱧ ᱫᱚ ᱡᱟᱦᱟᱸ ᱥᱮᱫ ᱜᱮ ᱡᱮᱥᱮ ᱵᱤᱨ ᱵᱩᱨᱩ ᱦᱚᱧ ᱪᱟᱞᱟᱜ ᱠᱷᱟᱱ ᱫᱚ ᱢᱟᱱᱮ ᱵᱤᱨ ᱵᱩᱨᱩ ᱨᱮᱦᱚᱸ ᱪᱮᱬᱮ ᱧᱮᱞ ᱠᱚᱛᱮ ᱟᱹᱰᱤ ᱠᱩᱥᱤᱧ ᱵᱩᱡᱷᱟᱹᱣᱟ ᱟᱨ ᱱᱚᱣᱟ ᱟᱛᱳ ᱫᱤᱥᱚᱢ ᱪᱮᱫ ᱟᱛᱳ ᱴᱚᱞᱟ ᱠᱚᱨᱮ ᱱᱤᱛᱚᱜ ᱢᱟ ᱪᱮᱬᱮ ᱪᱤᱯᱨᱩᱡ ᱦᱚᱸ ᱪᱮᱠᱟᱛᱮ ᱵᱟᱝ ᱠᱚ ᱟᱫ ᱪᱟᱵᱟᱭᱟᱱ ᱪᱮᱬᱮ ᱪᱤᱯᱨᱤᱡ ᱜᱮ ᱵᱟᱝ ᱠᱚ ᱧᱮᱞᱚᱜ ᱠᱟᱱᱟ ᱛᱚ ᱚᱱᱟᱛᱮ ᱵᱤᱨ ᱵᱩᱨᱩ ᱜᱮ ᱪᱮᱬᱮ ᱪᱤᱯᱨᱩᱡ ᱧᱮᱞ ᱫᱚ ᱟᱨ ᱪᱤᱲᱤᱭᱟᱠᱷᱟᱱᱟ ᱚᱸᱰᱮ ᱜᱮ ᱥᱮᱱ ᱠᱟᱛᱮᱱ ᱧᱮᱞ ᱦᱩᱭᱩᱜ ᱠᱟᱱᱟ ᱡᱮ ᱟᱹᱰᱤ ᱱᱟᱯᱟᱭ ᱠᱚ ᱧᱮᱞᱚᱜ ᱠᱟᱱᱟ ᱟᱨ ᱟᱹᱰᱤ ᱵᱮᱹᱥ ᱵᱩᱡᱷᱟᱹᱜ ᱠᱟᱱᱟ ᱤᱧ ᱫᱚ ᱟᱫᱚ ᱚᱱᱟ ᱠᱚᱨᱮ ᱜᱮ ᱟᱨ ᱵᱟᱹᱫᱽ ᱠᱷᱮᱛ ᱠᱚᱨᱮ ᱦᱚᱸ ᱡᱟᱦᱟᱸ ᱡᱟᱦᱟᱸ ᱡᱟᱜᱟ ᱨᱮ ᱫᱟᱨᱮ ᱜᱟᱡᱟᱲ ᱠᱚ ᱢᱮᱱᱟᱜᱼᱟ ᱚᱱᱟ ᱠᱚᱨᱮ ᱪᱮᱬᱮ ᱪᱩᱯᱨᱩᱡ ᱫᱚ ᱧᱮᱧᱮᱞᱤᱧ ᱪᱟᱞᱟᱣ ᱟᱠᱟᱱᱟ